ᱴᱚᱴᱷᱟ ᱠᱚᱨᱮ ᱫᱟᱨᱮ ᱨᱚᱦᱚᱭ ᱞᱟᱹᱜᱤᱫ ᱟᱹᱰᱤ ᱜᱟᱱᱤᱧ ᱠᱩᱨᱩᱢᱩᱴᱣᱟᱠᱟᱫᱼᱟ ᱡᱮᱞᱮᱠᱟ ᱵᱤᱵᱷᱤᱱᱱᱚ ᱥᱚᱝᱥᱛᱷᱟ ᱠᱷᱚᱡ ᱫᱟᱨᱮ ᱠᱚ ᱮᱢ ᱞᱮᱱᱟ ᱵᱟ ᱥᱚᱨᱠᱟᱨᱤ ᱥᱛᱚᱨ ᱠᱷᱚᱡ ᱯᱚᱨᱤᱵᱮᱥ ᱥᱚᱪᱮᱛᱚᱱᱚᱛᱟ ᱤᱫᱤ ᱠᱟᱛᱮ ᱛᱚᱠᱷᱚᱱ ᱟᱹᱰᱤ ᱜᱟᱱ ᱫᱟᱨᱮ ᱜᱮ ᱧᱟᱢ ᱞᱮᱱᱟ ᱥᱮ ᱧᱟᱢ ᱠᱟᱱᱟ ᱚᱱᱟᱠᱚ ᱴᱚᱴᱷᱟ ᱨᱮᱱ ᱦᱚᱲ ᱵᱩᱡᱷᱟᱹᱣ ᱵᱟᱲᱟ ᱠᱟᱛᱮ ᱟᱵᱚᱣᱟᱜ ᱡᱟᱦᱟᱸ ᱯᱷᱟᱸᱠᱟ ᱡᱟᱭᱜᱟ ᱠᱚ ᱢᱮᱱᱟᱜᱼᱟ ᱚᱸᱰᱮ ᱟᱭᱢᱟ ᱫᱟᱨᱮ ᱨᱚᱦᱚᱭ ᱦᱩᱭᱟᱠᱟᱱᱟ ᱮᱵᱚᱝ ᱦᱚᱲ ᱥᱚᱝᱜᱮ ᱛᱟᱦᱮᱸ ᱠᱟᱛᱮ ᱟᱹᱰᱤ ᱜᱟᱱ ᱜᱚᱲᱚ ᱮᱢ ᱦᱩᱭᱟᱠᱟᱱᱟ ᱱᱤᱛᱳᱜ ᱧᱮᱞᱚᱜ ᱠᱟᱱᱟ ᱴᱚᱴᱷᱟ ᱠᱚᱨᱮ ᱫᱟᱨᱮ ᱠᱚ ᱜᱮᱫ ᱜᱤᱰᱤᱭᱮᱫᱟ ᱵᱤᱱᱟᱹ ᱠᱟᱨᱚᱱ ᱛᱮ ᱫᱟᱨᱮ ᱜᱮᱫ ᱫᱚ ᱟᱹᱰᱤ ᱢᱟᱱᱟ ᱜᱮᱭᱟ ᱠᱟᱨᱚᱱ ᱛᱟᱦᱮᱸ ᱞᱮᱱᱠᱷᱟᱱ ᱚᱵᱚᱥᱥᱳᱭ ᱵᱚᱱ ᱢᱟᱜᱟ ᱢᱮᱱᱠᱷᱟᱱ ᱢᱟᱜ ᱥᱮ ᱜᱮᱫ ᱚᱠᱛᱚ ᱩᱭᱦᱟᱹᱨ ᱦᱩᱭᱩᱜ ᱛᱟᱵᱚᱱᱟ ᱡᱮ ᱢᱤᱫᱴᱤᱡ ᱫᱟᱨᱮ ᱜᱮᱫ ᱞᱮᱱᱠᱷᱟᱱ ᱠᱚᱢ ᱥᱮ ᱠᱚᱢ ᱯᱮᱭᱟ ᱫᱟᱨᱮ ᱨᱚᱦᱚᱭ ᱡᱟᱹᱨᱩᱲ ᱠᱟᱱᱟ